ᱥᱢᱟᱴᱯᱷᱳᱱ ᱠᱷᱟᱹᱛᱤᱨ ᱛᱮ ᱚᱱᱮᱠ ᱞᱮᱠᱟᱜᱮ ᱟᱵᱚ ᱩᱛᱱᱟᱹᱣ ᱨᱮᱱᱟᱜ ᱦᱚᱨ ᱰᱟᱦᱟᱨ ᱢᱮᱱᱟᱜ ᱟᱠᱟᱫᱟ ᱚᱱᱟ ᱦᱚᱨ ᱰᱟᱦᱟᱨ ᱫᱚ ᱥᱢᱟᱴᱯᱷᱳᱱ ᱜᱮ ᱤᱫᱤᱵᱚᱱᱟ ᱚᱱᱟ ᱫᱚ ᱥᱢᱟᱴᱯᱷᱳᱱ ᱫᱟᱨᱟᱛᱮᱜᱮ ᱦᱩᱭᱩᱜᱼᱟ ᱡᱮᱢᱚᱱ ᱥᱢᱟᱴᱯᱷᱳᱱ ᱞᱮᱠᱟᱛᱮ ᱟᱢ ᱚᱱᱞᱟᱭᱤᱱ ᱛᱮ ᱚᱰᱟᱨᱚᱜᱼᱟ ᱚᱛᱚᱭᱮᱵ ᱚᱱᱞᱟᱭᱤᱚᱱ ᱛᱮ ᱡᱚᱛᱚ ᱠᱤᱪᱷᱩᱨᱮᱜᱮ ᱦᱩᱭᱩᱜ ᱠᱟᱱᱟ ᱚᱱᱞᱟᱭᱤᱱᱛᱮ ᱯᱷᱚᱨᱚᱢ ᱯᱷᱤᱞᱟᱯᱚᱜ ᱠᱟᱱᱟ ᱚᱱᱞᱟᱭᱤᱱ ᱛᱮ ᱵᱮᱝ ᱨᱮᱱᱟᱝ ᱴᱟᱠᱟ ᱯᱚᱭᱥᱟ ᱞᱮᱱᱫᱮᱱᱚᱜ ᱠᱟᱱᱟ ᱚᱱᱞᱟᱭᱤᱱᱛᱮ ᱡᱟᱢᱟ ᱠᱟᱯᱚᱲ ᱚᱰᱟᱨᱚᱜ ᱠᱟᱱᱟ ᱚᱛᱚᱭᱮᱵ ᱚᱱᱞᱟᱭᱤᱱᱛᱮᱜᱮ ᱪᱟᱠᱨᱤ ᱦᱚᱸ ᱦᱩᱭᱩᱜ ᱠᱟᱱᱟ ᱡᱚᱛᱚ ᱞᱮᱠᱟᱛᱮᱜᱮ ᱚᱱ ᱥᱢᱟᱴ ᱯᱷᱳᱱ ᱜᱮ ᱞᱟᱹᱠᱛᱤ ᱱᱤᱛᱳᱜ ᱥᱢᱟᱴ ᱯᱷᱳᱱ ᱪᱷᱟᱲᱟ ᱟᱢ ᱫᱚ ᱵᱟᱢ ᱩᱛᱱᱟᱹᱣ ᱫᱟᱲᱮᱜᱼᱟ ᱥᱢᱟᱴ ᱯᱷᱳᱱᱜᱮ ᱟᱵᱚ ᱫᱚ ᱱᱤᱛᱳᱜ ᱫᱚ ᱪᱮᱛᱟᱱ ᱫᱷᱟᱯ ᱛᱮᱭ ᱤᱫᱤ ᱵᱚᱱᱟ ᱥᱢᱟᱴ ᱯᱷᱳᱱ ᱵᱟᱝ ᱛᱟᱦᱮᱸ ᱞᱮᱱᱠᱷᱟᱱ ᱵᱟᱝ ᱥᱢᱟᱴ ᱯᱷᱳᱱ ᱜᱮ ᱤᱫᱤᱨᱮᱭᱟᱝ ᱟᱭ ᱩᱯᱟᱹᱭ ᱥᱢᱟᱴ ᱯᱷᱳᱱ ᱛᱮ ᱡᱚᱛᱚᱜᱮ ᱦᱩᱭᱩᱜ ᱠᱟᱱᱟ ᱥᱢᱟᱴ ᱯᱷᱳᱱ ᱫᱟᱨᱟᱛᱮ ᱥᱢᱟᱴ ᱯᱷᱳᱱ ᱛᱮ ᱯᱚᱨᱤᱠᱠᱷᱟ ᱦᱩᱭᱩᱜ ᱠᱟᱱᱟ ᱥᱢᱟᱴ ᱯᱷᱳᱱᱛᱮ ᱛᱮᱜᱮ ᱡᱚᱛᱚ ᱠᱤᱪᱷᱩ ᱟᱢᱫᱟ ᱟᱢᱫᱟ ᱥᱢᱟᱴ ᱯᱷᱳᱱᱛᱮᱜᱮ ᱞᱟᱹᱠᱛᱤ ᱫᱚ